ᱵᱤᱨᱵᱷᱩᱢ ᱨᱮᱫᱚ ᱪᱮᱫ ᱪᱮᱫ ᱪᱟᱥ ᱦᱳᱭᱳᱜᱼᱟ ᱟᱨ ᱡᱷᱚᱛᱚ ᱠᱷᱚᱱ ᱢᱟᱨᱟᱝ ᱪᱟᱥ ᱫᱚ ᱪᱮᱫ ᱠᱟᱱᱟ ᱵᱤᱨᱵᱷᱩᱢ ᱨᱮᱫᱚ ᱪᱟᱥ ᱦᱳᱭᱳᱜᱼᱟ ᱨᱟᱵᱟᱝ ᱫᱤᱱ ᱨᱮᱫᱚ ᱵᱤᱵᱷᱤᱱᱱᱚ ᱫᱷᱚᱨᱚᱱᱮᱨ ᱥᱚᱵᱽᱡᱤ ᱞᱮ ᱨᱚᱦᱚᱭ ᱜᱮᱭᱟ ᱡᱮᱢᱚᱱ ᱟᱹᱞᱩ ᱯᱚᱴᱚᱞ ᱡᱷᱤᱸᱜᱟᱹ ᱛᱟᱨᱯᱚᱨᱮ ᱯᱟᱞᱚᱝ ᱥᱟᱠ ᱯᱷᱩᱞᱠᱚᱯᱤ ᱵᱟᱸᱫᱟ ᱠᱚᱯᱤ ᱜᱟᱡᱚᱨ ᱴᱚᱢᱮᱴᱳ ᱚᱱᱟᱠᱚ ᱢᱟᱹᱨᱤᱪ ᱚᱱᱟᱠᱚ ᱥᱚᱵᱽᱡᱤ ᱟᱨᱦᱚᱸ ᱟᱭᱢᱟ ᱥᱚᱵᱽᱡᱤ ᱩᱫᱽᱜᱟᱹᱨ ᱫᱤᱱ ᱫᱚᱞᱮ ᱨᱚᱦᱚᱭᱟ ᱛᱚᱨᱢᱩᱡᱽ ᱛᱟᱨᱯᱚᱨᱮ ᱠᱳᱱᱳ ᱛᱚᱨᱢᱩᱡᱽ ᱛᱟᱨᱯᱚᱨᱮ ᱱᱚᱜ ᱚᱭ ᱥᱚᱵᱽᱡᱤ ᱫᱚ ᱠᱚᱱᱰᱷᱟ ᱛᱟᱨᱯᱚᱨᱮ ᱵᱷᱩᱴ ᱡᱚᱸᱰᱨᱟ ᱰᱷᱮᱸᱲᱚᱥ ᱚᱱᱟ ᱠᱚᱞᱮ ᱨᱚᱦᱚᱭᱟ ᱟᱨ ᱦᱳᱲᱳ ᱪᱟᱥ ᱫᱚ ᱵᱤᱨᱵᱷᱩᱢ ᱡᱮᱞᱟ ᱨᱮᱫᱚ ᱵᱮᱥᱤᱨ ᱵᱷᱟᱜᱽ ᱡᱟᱭᱜᱟ ᱨᱮᱫᱚ ᱵᱟᱨᱫᱷᱟᱣ ᱠᱟᱛᱮᱫ ᱜᱮᱞᱮ ᱪᱟᱥᱚᱜᱼᱟ ᱵᱚᱨᱥᱟ ᱨᱮ ᱪᱟᱥ ᱫᱚ ᱟᱹᱰᱤ ᱟᱹᱰᱤ ᱟᱹᱰᱤ ᱢᱟᱱᱮ ᱥᱮᱨᱢᱟ ᱫᱟᱜ ᱩᱯᱚᱨ ᱱᱤᱨᱵᱷᱚᱨ ᱠᱟᱛᱮᱫ ᱞᱮ ᱨᱚᱦᱚᱭᱟ ᱥᱮᱨᱢᱟᱨᱮ ᱡᱚᱫᱤ ᱡᱟᱹᱥᱛᱤ ᱛᱮ ᱫᱟᱜ ᱞᱮᱠᱷᱟᱱ ᱛᱟᱦᱚᱞᱮ ᱮᱫ ᱢᱟᱱᱮ ᱮᱠᱴᱩ ᱪᱟᱥᱞᱮ ᱥᱩᱵᱤᱫᱷᱟᱜᱼᱟ ᱟᱨ ᱠᱷᱚᱨᱟ ᱨᱮᱫᱚ ᱪᱟᱥ ᱫᱚ ᱟᱹᱰᱤ ᱟᱸᱴ ᱜᱮᱞᱮ ᱠᱚᱥᱴᱚᱜᱼᱟ ᱠᱷᱚᱨᱟ ᱨᱮᱫᱚ ᱫᱟᱜ ᱴᱟᱱᱟ ᱴᱟᱱᱤ ᱩᱯᱚᱨ ᱵᱮᱯᱟᱨ ᱠᱟᱱᱟ ᱛᱚᱠᱷᱚᱱ ᱫᱚ ᱥᱮᱨᱢᱟ ᱠᱷᱚᱱᱟᱜ ᱦᱚᱸ ᱥᱮᱭ ᱨᱚᱠᱚᱢ ᱵᱟᱭ ᱫᱟᱜᱟ ᱡᱟᱦᱟᱸᱭ ᱠᱚᱣᱟᱜ ᱥᱟᱵᱽᱢᱟᱨᱥᱟᱞ ᱢᱮᱱᱟᱜᱼᱟ ᱥᱟᱵᱽ ᱢᱟᱨᱥᱟᱞ ᱛᱮ ᱵᱟ ᱮᱫ ᱯᱩᱠᱷᱨᱤ ᱠᱷᱚᱱ ᱵᱟ ᱥᱚᱰᱚᱜ ᱵᱟ ᱜᱟᱰᱟ ᱠᱷᱚᱱ ᱫᱟᱜ ᱱᱤᱭᱟᱹᱠᱚ ᱪᱟᱥᱟ ᱟᱨ ᱛᱟᱨᱯᱚᱨᱮ ᱦᱳᱲᱳ ᱪᱟᱥ ᱯᱚᱨ ᱫᱚ ᱛᱟᱨᱯᱚᱨ